ᱟᱞᱮ ᱥᱮᱫ ᱫᱚᱢᱮᱜᱟᱱ ᱚᱱᱠᱟᱱ ᱦᱟᱸᱥᱯᱟᱛᱟᱞ ᱢᱮᱱᱟᱜᱼᱟ ᱯᱨᱟᱭᱵᱷᱮᱹᱴ ᱥᱟᱨᱠᱟᱨᱤ ᱟᱨ ᱫᱚᱢᱮ ᱞᱮᱠᱟᱱ ᱪᱤᱠᱤᱛᱥᱟ ᱠᱚ ᱢᱮᱱᱟᱜ ᱠᱚᱣᱟ ᱟᱨ ᱟᱨ ᱨᱟᱱ ᱠᱚᱦᱚᱸ ᱵᱮᱥ ᱜᱮᱠᱚ ᱨᱟᱱ ᱠᱚᱣᱟ ᱟᱨ ᱯᱩᱭᱥᱟᱹ ᱦᱚᱸ ᱵᱟᱝ ᱞᱟᱜᱟᱜᱼᱟ ᱯᱷᱨᱤᱛᱮ ᱟᱨ ᱠᱚ ᱨᱟᱱ ᱠᱚᱣᱟ ᱟᱨ ᱥᱚᱨᱠᱟᱨᱤ ᱦᱚᱥᱯᱤᱴᱟᱞ ᱠᱚᱨᱮ ᱫᱚ ᱡᱟᱹᱥᱛᱤ ᱥᱟᱯᱷᱟ ᱚᱠᱟ ᱚᱠᱟ ᱥᱚᱢᱚᱭ ᱪᱚᱝ ᱵᱟᱭ ᱛᱟᱦᱮᱱᱟ ᱵᱟᱛᱷᱨᱩᱢ ᱠᱚ ᱯᱨᱟᱭᱵᱷᱮᱴ ᱵᱟᱞᱟ ᱫᱚ ᱯᱩᱨᱟᱹ ᱪᱷᱟᱸᱠᱼᱪᱷᱤᱠ ᱥᱟᱯᱷᱟ ᱜᱮ ᱛᱟᱦᱮᱱᱟ ᱟᱨ ᱯᱨᱟᱭᱵᱷᱮᱹᱴ ᱵᱟᱞᱟ ᱫᱚ ᱯᱩᱭᱥᱟᱹ ᱞᱟᱜᱟᱜᱼᱟ ᱯᱩᱭᱥᱟᱹ ᱛᱮ ᱚᱸᱰᱮ ᱫᱚ ᱠᱚ ᱮᱞᱟᱪ ᱠᱚᱣᱟ ᱟᱨ ᱥᱟᱨᱠᱤ ᱵᱟᱥᱞᱟ ᱫᱚ ᱯᱷᱤᱨᱤᱛᱮ ᱥᱟᱨᱠᱟᱨᱤ ᱨᱮᱫᱚ ᱰᱟᱠᱴᱚᱨ ᱠᱚ ᱠᱟᱹᱡ ᱰᱷᱮᱹᱨ ᱠᱚ ᱫᱮᱠᱷᱵᱷᱟᱞ ᱠᱚᱣᱟ ᱤᱱᱠᱟᱹ ᱟᱨ ᱯᱨᱟᱭᱵᱷᱮᱹᱴ ᱵᱟᱞᱟ ᱨᱮᱫᱚ ᱯᱩᱭᱥᱟᱹ ᱡᱟᱜᱮ ᱫᱮᱠᱷᱵᱷᱟᱞ ᱠᱚᱣᱟ ᱠᱚ ᱨᱟᱱ ᱠᱚᱦᱚᱸ ᱵᱮᱥ ᱜᱮᱠᱚ ᱮᱢᱚᱜᱼᱟ ᱟᱨ ᱰᱟᱠᱴᱚᱨ ᱠᱚᱦᱚᱸ ᱵᱮᱥ ᱜᱮᱠᱚ ᱛᱟᱦᱮᱱᱟ ᱵᱟᱱᱟᱨ ᱨᱮᱜᱮ ᱥᱟᱯᱷᱟ ᱥᱩᱛᱨᱟᱹ ᱦᱚᱸ ᱤᱱᱠᱟᱹ ᱛᱟᱦᱮᱱ ᱜᱮᱭᱟ ᱟᱨ ᱵᱮᱥᱴᱷᱤᱠ ᱠᱚ ᱫᱮᱠᱷᱵᱷᱟᱞ ᱢᱮᱭᱟ ᱟᱢ ᱨᱟᱱ ᱠᱚᱠᱚ ᱮᱢᱟᱢᱟ ᱟᱨ ᱡᱚᱞᱫᱤ ᱠᱚ ᱵᱮᱥ ᱢᱮᱭᱟ ᱥᱩᱨᱼᱥᱟᱰᱜᱮ ᱨᱮ ᱚᱱᱠᱟᱱ ᱦᱚᱥᱯᱤᱴᱟᱞ ᱢᱮᱱᱟᱜ ᱜᱮᱭᱟ ᱟᱞᱮ ᱥᱮᱫ ᱨᱮ ᱟᱨ ᱯᱨᱟᱭᱵᱷᱮᱹᱴ ᱦᱚᱥᱯᱤᱴᱟᱞ ᱨᱮᱫᱚ ᱫᱚᱢᱮ ᱯᱩᱭᱥᱟᱹ ᱠᱚ ᱦᱟᱛᱟᱣᱟ ᱟᱨ ᱫᱚᱢᱮ ᱫᱤᱱ ᱠᱚ ᱫᱚᱦᱚ ᱢᱮᱭᱟ ᱠᱷᱟᱹᱞᱤ ᱯᱩᱭᱥᱟᱹ ᱞᱩᱴᱟᱹᱣ ᱜᱮᱠᱚ ᱜᱟᱱᱚᱜᱼᱟ ᱥᱟᱨᱠᱟᱨᱤ ᱦᱚᱥᱯᱤᱴᱟᱞ ᱫᱚ ᱵᱟᱝᱟ ᱦᱟᱱᱟ ᱱᱟᱣᱟ ᱨᱟᱱ ᱠᱚ ᱮᱢᱟᱢᱟ ᱟᱨ ᱛᱩᱸᱨᱟᱹᱛ ᱠᱚ ᱵᱮᱥ ᱢᱮᱭᱟ ᱟᱨ ᱠᱚ ᱵᱷᱮᱡᱟ ᱠᱟᱢᱟ ᱡᱚᱛᱚᱣᱟᱜ ᱥᱩᱠ ᱥᱩᱵᱤᱫᱷᱟ ᱱᱤᱛᱳᱜ ᱫᱚ ᱥᱟᱨᱠᱟᱨᱤ ᱦᱚᱥᱯᱤᱴᱟᱞ ᱨᱮᱦᱚᱸ ᱯᱨᱟᱭᱵᱷᱮᱹᱴ ᱦᱚᱥᱯᱤᱴᱟᱞ ᱞᱮᱠᱟ ᱮᱞᱟᱪ ᱪᱟᱞᱟᱜ ᱜᱮᱭᱟ ᱡᱚᱛᱚ ᱨᱚᱠᱚᱢ ᱠᱚ ᱨᱟᱱ ᱫᱟᱲᱮᱭᱟᱠᱚ ᱠᱟᱱᱟ ᱱᱤᱛᱳᱜ ᱥᱚᱨᱠᱟᱨᱤ ᱦᱚᱥᱯᱤᱴᱟᱞ ᱨᱮᱦᱚᱸ ᱫᱚᱢᱮᱜᱟᱱ ᱰᱮᱵᱽᱞᱚᱯ ᱟᱠᱟᱱᱟ ᱱᱤᱛᱳᱜ ᱫᱚ ᱯᱨᱟᱭᱵᱷᱮᱹᱴ ᱦᱚᱥᱯᱤᱴᱟᱞ ᱞᱮᱠᱟ ᱜᱮ ᱵᱩᱡᱷᱟᱹᱜᱼᱟ ᱚᱸᱰᱮᱨᱤᱱ ᱰᱚᱠᱴᱚᱨ ᱠᱚᱦᱚᱸ ᱠᱚ ᱵᱟᱲᱦᱟᱣ ᱠᱟᱱᱟ